ᱠᱳᱯᱟᱭ ᱜᱟᱰᱟ ᱟᱲᱮ ᱨᱮ ᱫᱩᱲᱩᱵ ᱠᱟᱛᱮᱫ ᱜᱟᱰᱟ ᱨᱮᱭᱟᱜ ᱪᱷᱚᱵᱤᱧ ᱟᱸᱠᱟᱣ ᱮᱫ ᱛᱟᱦᱮᱱ ᱟᱨ ᱛᱚᱠᱷᱚᱱ ᱫᱚ ᱚᱱᱟ ᱜᱟᱰᱟ ᱨᱮᱭᱟᱜ ᱱᱟᱜᱟᱢ ᱫᱚ ᱵᱟᱹᱧ ᱵᱟᱲᱟᱭ ᱠᱟᱱ ᱛᱟᱦᱮᱱ ᱟᱸᱠᱟᱣ ᱠᱟᱛᱮᱫ ᱚᱱᱟ ᱪᱷᱚᱵᱤ ᱧᱮᱞ ᱛᱮ ᱛᱟᱭᱚᱢᱤᱧ ᱵᱟᱲᱟᱭ ᱠᱮᱫᱼᱟ ᱡᱮ ᱱᱚᱶᱟ ᱜᱟᱰᱟ ᱨᱮᱭᱟᱜ ᱱᱟᱜᱟᱢ ᱫᱚ ᱟᱭᱢᱟ ᱜᱮ ᱢᱮᱱᱟᱜᱼᱟ ᱡᱮᱢᱚᱱ ᱱᱚᱶᱟ ᱜᱟᱰᱟ ᱧᱩᱛᱩᱢ ᱛᱮᱜᱮ ᱨᱚᱵᱤᱱᱫᱨᱚᱱᱟᱛᱷ ᱴᱷᱟᱠᱩᱨ ᱟᱭᱢᱟ ᱜᱟᱱ ᱮ ᱚᱞ ᱟᱠᱟᱫᱼᱟ